ᱡᱟᱦᱟᱸ ᱟᱞᱮᱭᱟᱜ ᱵᱟᱜᱽᱣᱟᱱ ᱨᱮ ᱟᱹᱰᱤᱜᱟᱱ ᱫᱟᱨᱮ ᱠᱚ ᱚᱢᱚᱱᱚᱜᱼᱟ ᱫᱟᱜ ᱞᱮᱠᱷᱟᱱᱮ ᱡᱟᱦᱟᱸ ᱡᱚᱢ ᱜᱟᱱᱚᱜᱼᱟ ᱚᱱᱟ ᱠᱚ ᱟᱨ ᱟᱹᱰᱤ ᱟᱭᱢᱟ ᱛᱷᱮᱠᱮ ᱚᱰᱚᱠᱚᱜᱼᱟ ᱫᱟᱜ ᱞᱮᱠᱷᱟᱱᱮ ᱵᱟᱨ ᱫᱷᱟᱣ ᱜᱟᱱ ᱫᱟᱜ ᱛᱮ ᱟᱨ ᱡᱟᱦᱟᱸ ᱟᱨ ᱟᱞᱮ ᱠᱚᱞᱮ ᱨᱚᱦᱚᱭ ᱠᱟᱜᱼᱟ ᱟᱨ ᱚᱱᱟ ᱠᱚ ᱫᱟᱨᱮ ᱠᱟᱛᱮᱫ ᱟᱨ ᱟᱹᱠᱷᱨᱤᱧ ᱵᱟᱲᱟ ᱠᱚ ᱦᱩᱭᱩᱜᱼᱟ ᱟᱨ ᱡᱚᱢ ᱵᱟᱲᱟ ᱦᱚᱸ ᱦᱩᱭᱩᱜᱼᱟ ᱟᱨ ᱚᱸᱰᱮ ᱠᱷᱚᱱ ᱜᱮ ᱟᱨ ᱟᱹᱰᱤ ᱰᱷᱮᱨ ᱜᱮ ᱤᱭᱟᱹ ᱠᱟᱛᱮᱫ ᱦᱩᱭ ᱠᱟᱛᱮᱫ ᱨᱟᱹᱥᱠᱟᱹ ᱜᱮ ᱵᱩᱡᱷᱟᱹᱜᱼᱟ ᱚᱸᱰᱮ ᱠᱷᱚᱱ ᱜᱮ ᱡᱟᱦᱟᱱᱟᱜ ᱵᱮᱵᱚᱥᱛᱷᱟ ᱦᱚᱸ ᱦᱩᱭᱩᱜᱼᱟ ᱠᱤ ᱢᱟᱱᱮ ᱱᱚᱣᱟ ᱟᱫᱷᱟ ᱟᱹᱠᱷᱨᱤᱧ ᱵᱟᱲᱟ ᱠᱟᱛᱮᱫ ᱯᱩᱭᱥᱟᱹ ᱠᱚ ᱠᱟᱢᱟᱣ ᱦᱩᱭᱩᱜᱼᱟ ᱟᱨ ᱱᱚᱛᱮ ᱡᱚᱢ ᱦᱚᱸ ᱦᱩᱭᱩᱜᱼᱟ ᱚᱱᱟ ᱠᱚ ᱤᱭᱟᱹ ᱠᱟᱛᱮᱫ ᱟᱹᱰᱤ ᱨᱟᱹᱥᱠᱟᱹ ᱜᱮ ᱵᱩᱡᱷᱟᱹᱜᱼᱟ